ᱟᱵᱚ ᱱᱚᱣᱟ ᱮᱸᱜᱮᱞ ᱠᱷᱚᱱ ᱦᱚᱸ ᱵᱟᱦᱨᱮ ᱮᱸᱜᱮᱞ ᱨᱮ ᱡᱤᱭᱚᱱ ᱢᱮᱱᱟᱜᱼᱟ ᱡᱟᱦᱟᱸ ᱫᱚ ᱟᱵᱚ ᱱᱚᱣᱟ ᱯᱨᱤᱛᱷᱤᱵᱤ ᱠᱷᱚᱱ ᱮᱴᱟᱜ ᱮᱴᱟᱜ ᱮᱸᱜᱮᱞ ᱨᱮᱦᱚᱸ ᱡᱟᱦᱟᱸ ᱫᱚ ᱢᱚᱝᱜᱚᱞ ᱜᱨᱚᱦᱚ ᱨᱮᱦᱚᱸ ᱡᱤᱭᱚᱱ ᱛᱟᱦᱮᱱ ᱨᱮᱭᱟᱜ ᱟᱵᱚ ᱨᱮᱱ ᱦᱚᱲ ᱦᱚᱯᱚᱱ ᱠᱚᱠᱚ ᱠᱷᱚᱡᱽ ᱟᱹᱜᱩ ᱟᱠᱟᱜᱼᱟ ᱠᱤ ᱢᱚᱝᱜᱚᱞ ᱜᱨᱚᱦᱚ ᱨᱮᱦᱚᱸ ᱦᱚᱲ ᱠᱚ ᱛᱟᱦᱮᱸ ᱫᱟᱲᱮᱭᱟᱜᱼᱟ ᱟᱨ ᱵᱟᱝ ᱟᱵᱚ ᱱᱚᱣᱟ ᱯᱨᱤᱛᱷᱤᱵᱤ ᱞᱮᱠᱟ ᱜᱮ ᱢᱚᱝᱜᱚᱞ ᱜᱨᱚᱦᱚ ᱨᱮᱦᱚᱸ ᱦᱚᱲ ᱥᱮ ᱫᱟᱨᱮ ᱠᱚᱦᱚᱸ ᱡᱤᱣᱮᱫ ᱫᱟᱲᱮᱭᱟᱜᱼᱟ ᱚᱸᱰᱮ ᱦᱚᱲ ᱦᱚᱯᱚᱱ ᱛᱟᱦᱮᱸ ᱞᱟᱹᱜᱤᱫ ᱠᱚ ᱨᱤᱠᱟᱹᱭᱮᱫᱼᱟ ᱱᱚᱣᱟ ᱫᱚ ᱟᱵᱚ ᱱᱚᱣᱟ ᱵᱷᱟᱨᱚᱛ ᱫᱤᱥᱚᱢ ᱨᱮᱱ ᱦᱚᱲ ᱜᱮᱠᱚ ᱠᱷᱚᱡᱽ ᱟᱹᱜᱩᱣᱟᱠᱟᱜᱼᱟ ᱱᱚᱣᱟ ᱫᱚ ᱟᱹᱰᱤ ᱠᱩᱥᱤ ᱨᱮᱭᱟᱜ ᱠᱟᱛᱷᱟ ᱠᱟᱱᱟ ᱠᱤ ᱮᱴᱟᱜ ᱜᱨᱚᱦᱚ ᱨᱮᱦᱚᱸ ᱦᱚᱲ ᱦᱚᱯᱚᱱ ᱠᱚ ᱛᱟᱦᱮᱸ ᱫᱟᱲᱮᱭᱟᱜᱼᱟ